ᱦᱮᱞᱳ ᱦᱮᱸ ᱟᱹᱞᱤᱧ ᱫᱚ ᱳᱭ ᱥᱟᱸᱜᱷᱟᱨᱤᱭᱟᱹ ᱢᱟᱱᱮ ᱳᱭ ᱫᱟᱲᱟᱱ ᱟᱨᱠᱤ ᱴᱩᱨᱤᱥᱴ ᱞᱮᱠᱟᱛᱮ ᱟᱨᱠᱤ ᱳᱭ ᱪᱟᱞᱟᱜ ᱞᱟᱹᱜᱤᱫ ᱟᱨᱠᱤ ᱚᱱᱛᱮ ᱟᱯᱮ ᱱᱚᱣᱟ ᱡᱷᱟᱲᱜᱨᱟᱢ ᱰᱤᱥᱴᱤᱠ ᱟᱨᱠᱤ ᱟᱫᱚ ᱚᱱᱛᱮ ᱟᱵᱤᱱ ᱞᱟᱹᱭ ᱫᱟᱲᱮᱭᱟᱜᱼᱟ ᱡᱮ ᱚᱱᱟ ᱠᱚᱨᱮ ᱚᱠᱟ ᱚᱠᱟ ᱡᱟᱭᱜᱟ ᱧᱮᱞ ᱞᱮᱠᱟ ᱥᱮ ᱫᱟᱲᱟᱱ ᱞᱮᱠᱟ ᱢᱮᱱᱟᱜᱼᱟ ᱟᱨᱠᱤ ᱚᱱᱟ ᱠᱟᱹᱴᱤᱡ ᱵᱮᱱ ᱞᱟᱹᱭᱟᱞᱤᱧ ᱠᱷᱟᱱ

ᱟᱪᱪᱷᱟ ᱚᱱᱟ ᱪᱷᱟᱲᱟ ᱟᱨᱚ ᱢᱮᱱᱟᱜᱼᱟ ᱠᱤ ᱚᱱᱠᱟ ᱧᱮᱞ ᱞᱮᱠᱟ

ᱟᱪᱪᱷᱟ ᱟᱪᱪᱷᱟ ᱟᱪᱪᱷᱟ ᱚ ᱟᱪᱪᱷᱟ ᱟᱪᱪᱷᱟ ᱦᱳᱭ ᱟᱫᱚ ᱪᱟᱞᱟᱜ ᱢᱟ ᱦᱩᱭᱩᱜ ᱜᱮᱦᱟᱜ ᱠᱷᱟᱱ ᱚᱱᱟ ᱢᱟᱱᱮ ᱱᱚᱜᱼᱚᱭ ᱡᱮᱢᱚᱱ ᱛᱟᱦᱮᱱ ᱞᱮᱠᱟᱱ ᱡᱟᱭᱜᱟ ᱠᱚ ᱢᱮᱱᱟᱜᱼᱟ ᱥᱮ ᱵᱟᱝ ᱚᱱᱠᱟ ᱡᱮ ᱛᱟᱦᱮᱱ ᱦᱩᱭᱩᱜᱼᱟ ᱛᱚ ᱢᱟᱱᱮ ᱛᱚ ᱦᱳᱭ ᱟᱪᱪᱷᱟ ᱟᱪᱪᱷᱟ ᱚᱱᱮ ᱚᱱᱟ ᱤᱭᱟᱹ ᱡᱟᱦᱟᱸ ᱠᱚ ᱢᱟᱱᱮ ᱡᱟᱦᱟᱸ ᱯᱟᱛᱟ ᱵᱤᱰᱟᱹᱢ ᱞᱟᱹᱭᱠᱮᱫ ᱚᱱᱟ ᱫᱚ ᱚᱠᱟ ᱡᱟᱭᱜᱟ ᱨᱮ ᱦᱩᱭᱩᱜᱼᱟ ᱟᱸᱡᱚᱢ ᱫᱚ ᱟᱸᱡᱚᱢ ᱠᱟᱱᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱤᱱᱟᱹ ᱠᱷᱚᱵᱚᱨ ᱜᱮᱦᱟᱜ ᱟᱹᱞᱤᱧ ᱫᱚ ᱚᱱᱮ ᱫᱟᱲᱟ ᱢᱟᱱᱮ ᱴᱩᱨᱤᱥᱴ ᱪᱟᱞᱟᱣ ᱵᱟᱲᱟ ᱦᱩᱭᱩᱜᱼᱟ ᱛᱳ ᱟᱫᱚ ᱠᱟᱹᱴᱤᱡ ᱞᱤᱧ ᱵᱟᱲᱟᱭ ᱠᱮᱜᱼᱟ ᱟᱨᱠᱤ ᱟᱹᱵᱤᱱ ᱴᱷᱮᱱ ᱠᱟᱛᱮᱫ ᱟᱨᱠᱤ ᱦᱮᱸ ᱦᱚᱸ ᱴᱷᱤᱠ ᱜᱮᱭᱟ ᱛᱟᱦᱚᱞᱮ ᱦᱚᱸ ᱦᱚᱸ ᱴᱷᱤᱠ ᱜᱮᱭᱟ ᱛᱟᱦᱚᱞᱮ ᱤᱱᱟᱹ ᱜᱚᱞᱯᱚ ᱜᱮ